ᱪᱟᱞᱢᱚᱱᱤ ᱢᱟᱹᱭ ᱚᱻ ᱢᱮᱱᱫᱤᱧ ᱟᱯᱮ ᱚᱱᱟ ᱴᱚᱴᱷᱟ ᱠᱚᱨᱮ ᱥᱮ ᱟᱯᱮ ᱥᱩᱨ ᱴᱚᱴᱷᱟ ᱠᱚᱨᱮ ᱵᱟᱦᱟ ᱯᱚᱨᱚᱵᱽ ᱠᱚ ᱪᱮᱫ ᱠᱚᱯᱮ ᱡᱚᱢ ᱧᱩᱭ ᱛᱮ

ᱦᱮᱸ

ᱥᱟᱠᱨᱟᱛ ᱠᱚᱨᱮ ᱫᱚ ᱚᱻ ᱟᱨ

ᱚᱻ ᱦᱮᱸ ᱟᱨ ᱪᱮᱫ ᱠᱚᱯᱮ ᱡᱚᱢ ᱜᱮᱭᱟ ᱚᱻ ᱟᱨ

ᱚᱻ ᱨᱮᱭᱟᱲ ᱫᱤᱱ ᱫᱚ ᱥᱮᱛᱟᱜ ᱵᱮᱲᱟ ᱦᱚᱸ ᱫᱟᱜ ᱢᱟᱱᱰᱤ ᱯᱮ ᱡᱚᱢ ᱜᱮᱭᱟ ᱦᱮᱸ ᱚᱻ ᱵᱤᱨ ᱠᱚᱨᱮᱱᱟᱜ ᱫᱚ ᱡᱟᱦᱟᱱᱟᱜ ᱡᱚ ᱵᱤᱞᱤ ᱥᱮ ᱚᱻ ᱦᱳᱭ ᱛᱚᱵᱮ ᱟᱢᱴᱷᱮᱡ ᱠᱷᱚᱱ ᱢᱟ ᱫᱚᱢᱮ ᱠᱟᱛᱷᱟ ᱜᱮᱧ ᱵᱩᱡᱽ ᱠᱮᱫᱟ ᱴᱷᱤᱠ ᱟᱪᱷᱮ ᱛᱟᱦᱚᱞᱮᱧ ᱫᱚᱦᱚᱭᱮᱫᱟ